ᱡᱟᱣ ᱥᱮᱨᱢᱟᱫᱚ ᱥᱟᱦᱟᱱ ᱛᱮᱜᱮᱞᱮ ᱩᱛᱩᱼᱫᱟᱠᱟᱭ ᱛᱟᱦᱮᱸᱫᱚᱜ ᱱᱚᱜᱼᱚᱭ ᱦᱟᱸᱜ ᱵᱟᱨ ᱥᱮᱨᱢᱟ ᱞᱟᱦᱟ ᱠᱷᱚᱱᱫᱚ ᱜᱷᱮᱸᱥ ᱧᱟᱢ ᱟᱠᱟᱱᱟ ᱥᱚᱨᱠᱟᱨᱜᱮ ᱯᱩᱨᱟᱹᱭ ᱥᱩᱵᱤᱫᱷᱟ ᱠᱮᱫ ᱵᱚᱱᱟ ᱛᱳ ᱟᱫᱚ ᱚᱱᱠᱟᱜᱮ ᱚᱠᱚᱭᱦᱚᱸ ᱟᱞᱮ ᱚᱲᱟᱜᱨᱮ ᱵᱟᱠᱚ ᱛᱟᱦᱮᱸᱞᱮᱱᱟ ᱫᱟᱠᱟ ᱛᱟᱦᱮᱸᱫᱤᱧ ᱪᱚᱸᱫᱟ ᱞᱮᱫᱼᱟ ᱢᱟ ᱚᱱᱟᱦᱚᱸ ᱥᱚᱠᱛᱚ ᱡᱩᱞᱮᱱᱟ ᱫᱷᱟᱹᱣᱮᱱᱟ ᱦᱟᱸᱜ ᱮᱱᱠᱷᱟᱱᱫᱚ ᱩᱱᱟᱹᱜ ᱡᱩᱞᱮᱱ ᱠᱷᱟᱱ ᱢᱟ ᱤᱧᱫᱚ ᱚᱲᱟᱜ ᱵᱷᱤᱛᱨᱤᱜᱮᱧ ᱛᱟᱦᱮᱸᱞᱮᱱᱟ ᱟᱨ ᱟᱞᱮ ᱚᱲᱟᱜ ᱦᱚᱲᱢᱟ ᱵᱟᱹᱱᱩᱜᱠᱚ ᱮᱱᱠᱷᱟᱱ ᱤᱧᱫᱚ ᱚᱱᱟ ᱞᱟᱹᱜᱤᱫ ᱚᱱᱟᱛᱮ ᱫᱟᱠᱟᱼᱩᱛᱩᱫᱚ ᱵᱟᱹᱧ ᱤᱥᱤᱱᱟ ᱤᱧᱫᱚ ᱥᱟᱦᱟᱱᱛᱮᱜᱮ ᱤᱥᱤᱱᱟᱹᱧ ᱡᱩᱞᱮᱱᱠᱷᱟᱱ ᱚᱱᱟ ᱜᱮᱥ ᱤᱧᱫᱚ ᱛᱟᱭᱱᱚᱢ ᱠᱟᱰᱟᱼᱠᱟᱰᱟᱛᱮᱧ ᱚᱰᱳᱠᱮᱱᱟ ᱚᱰᱳᱠᱮᱱ ᱠᱷᱟᱱᱤᱧ ᱩᱱᱠᱷᱚᱱᱤᱧ ᱵᱚᱛᱚᱨ ᱵᱚᱛᱚᱨ ᱵᱚᱞᱚᱣᱟᱫᱤᱧᱟ ᱚᱱᱟ ᱞᱟᱹᱜᱤᱫ ᱚᱱᱟ ᱜᱮᱥ ᱛᱮᱫᱚ ᱵᱟᱹᱧ ᱫᱟᱠᱟᱼᱩᱛᱩᱭᱟ ᱤᱧᱫᱚ ᱟᱞᱮ ᱚᱲᱟᱜ ᱦᱚᱲᱫᱚ ᱫᱟᱠᱟᱼᱩᱛᱩᱭ ᱜᱮᱭᱟᱠᱚ ᱤᱧᱫᱚ ᱦᱟᱸᱜ ᱵᱩᱥᱩᱵ ᱠᱚᱛᱮᱜᱮ ᱫᱟᱠᱟᱼᱩᱛᱩ ᱠᱟᱛᱮᱫ ᱡᱚᱢᱮᱫᱟᱞᱮ ᱤᱧᱤᱧ ᱪᱚᱸᱫᱟᱭ ᱠᱷᱟᱱᱫᱚ ᱵᱩᱥᱩᱵ ᱛᱮᱜᱮ ᱫᱟᱠᱟᱼᱩᱛᱩ ᱠᱟᱛᱮᱫᱞᱮ ᱡᱚᱢᱟ ᱟᱨ ᱟᱞᱮ ᱚᱲᱟᱜ ᱦᱚᱲᱫᱚ ᱦᱟᱸᱜ ᱢᱮᱱᱟᱜᱠᱚᱫᱚ ᱩᱱᱠᱚᱫᱚ ᱜᱮᱥ ᱛᱮᱠᱚ ᱫᱟᱠᱟᱼᱩᱛᱩᱭᱟ ᱟᱹᱰᱤ ᱵᱚᱛᱚᱨ ᱩᱱᱠᱷᱚᱱᱤᱧ ᱵᱩᱡᱷᱟᱹᱣᱠᱟᱜᱼᱟ ᱚᱱᱟᱫᱚ ᱤᱧᱫᱚ